ᱡᱚᱦᱟᱨ ᱜᱮ ᱡᱚᱦᱟᱨ ᱜᱮ ᱡᱚᱦᱟᱨ ᱜᱮ ᱤᱧ ᱢᱚᱫᱷᱩᱥᱩᱫᱚᱱ ᱦᱟᱸᱥᱫᱟᱧ ᱞᱟᱹᱭᱮᱫ ᱛᱟᱦᱮᱸᱫ ᱠᱟᱱᱟ ᱟᱫᱚ ᱵᱟᱯᱞᱟ ᱛᱟᱦᱮᱸ ᱠᱟᱱᱟ ᱟᱨ ᱤᱧ ᱢᱟ ᱵᱟᱹᱧ ᱧᱟᱢ ᱫᱟᱲᱮᱭᱟᱜ ᱠᱟᱱ ᱛᱟᱞᱟᱝᱟ ᱪᱮᱫ ᱞᱮᱠᱟᱨᱮ ᱤᱧ ᱪᱟᱞᱟᱜᱼᱟ ᱛᱮᱫᱤᱧ ᱮᱯᱞᱟᱭ ᱠᱟᱱᱟ ᱫᱩ ᱥᱚᱯᱛᱟᱦᱚ ᱜᱟᱱ ᱦᱩᱭ ᱜᱚᱫᱮᱱᱟ ᱟᱫᱚ ᱚᱱᱟᱜᱮ ᱵᱟᱯᱞᱟ ᱚᱲᱟᱜ ᱪᱟᱞᱟᱜ ᱢᱟ ᱟᱹᱰᱤ ᱨᱟᱹᱥᱠᱟᱹᱜᱮᱧ ᱵᱩᱡᱷᱟᱹᱣᱮᱫᱼᱟ ᱚᱱᱟ ᱵᱟᱯᱞᱟ ᱚᱲᱟᱜ ᱪᱟᱞᱟᱜ ᱞᱟᱹᱜᱤᱫ ᱛᱮᱜᱮ ᱤᱧ ᱚᱠᱟ ᱥᱮᱫᱦᱚᱸ ᱵᱟᱹᱧ ᱥᱮᱱ ᱠᱟᱱᱟ ᱟᱨ ᱡᱩᱫᱤ ᱤᱱᱟᱹ ᱵᱷᱤᱛᱨᱤᱨᱮ ᱠᱚᱧ ᱧᱟᱢ ᱠᱷᱟᱱ ᱪᱟᱞᱟᱣ ᱦᱩᱭᱩᱜ ᱠᱟᱱᱟ ᱱᱟᱦᱟᱜ ᱟᱨ ᱦᱮᱸ ᱦᱮᱸ ᱦᱮᱸ ᱴᱷᱤᱠ ᱜᱮᱭᱟ ᱛᱚᱵᱮ ᱦᱮᱸ ᱱᱤᱛᱚᱜ ᱫᱚ ᱦᱤᱡᱩᱜ ᱠᱟᱱ ᱜᱮᱭᱟ ᱱᱟᱦᱟᱜ ᱥᱮᱱᱚᱜ ᱠᱟᱱ ᱜᱮᱭᱟᱞᱤᱧ ᱟᱨ ᱟᱹᱵᱤᱱ ᱛᱟᱺᱜᱤᱨᱮ ᱛᱟᱦᱮᱱ ᱵᱤᱱ ᱤᱭᱟᱹᱠᱚ ᱥᱚᱨᱠᱟᱨᱤ ᱡᱤᱱᱤᱥ ᱠᱟᱱᱟ ᱡᱤᱱᱤᱥ ᱠᱟᱱᱟ ᱛᱤᱥᱚᱜ ᱤᱧ ᱧᱟᱢᱮᱫᱼᱟ ᱵᱟᱹᱧ ᱧᱟᱢᱮᱫᱼᱟ ᱚᱱᱟ ᱢᱟ ᱱᱟᱦᱟᱜ ᱤᱧᱟᱹᱜ ᱦᱟᱛ ᱨᱮᱱᱟᱜ ᱢᱟ ᱵᱟᱝ ᱠᱟᱱᱟ ᱟᱨ ᱥᱮᱱᱚᱜ ᱜᱮᱧ ᱢᱮᱱᱮᱫᱼᱟ ᱱᱟᱦᱟᱜ ᱟᱨ ᱦᱮᱸ ᱦᱮᱸ ᱦᱮᱸ ᱛᱚᱵᱮ ᱱᱤᱦᱟᱹᱛ ᱞᱤᱧ ᱪᱟᱞᱟᱜ ᱠᱟᱱᱟ ᱢᱟ ᱛᱚᱵᱮ ᱡᱚᱦᱟᱨ ᱜᱮ ᱛᱟᱦᱞᱮ ᱡᱚᱦᱟᱨ ᱜᱮ ᱟᱨᱤᱧ ᱥᱮᱴᱮᱨᱚᱜ ᱠᱟᱱᱟ ᱤᱧ ᱧᱟᱢ ᱞᱮᱠᱷᱟᱡ ᱱᱟᱦᱟᱜ ᱱᱤᱦᱟᱹᱛ ᱤᱧ ᱥᱮᱴᱮᱨᱚᱜ ᱠᱟᱱᱟ ᱨᱟᱹᱥᱠᱟᱹ ᱢᱟ ᱟᱹᱰᱤ ᱨᱟᱹᱥᱠᱟᱹᱧ ᱵᱩᱡᱷᱟᱹᱣᱮᱫᱼᱟ ᱦᱮᱸ ᱦᱮᱸ ᱦᱮᱸ ᱴᱷᱤᱠ ᱜᱮᱭᱟ ᱛᱚᱵᱮ ᱥᱮᱱᱚᱜ ᱠᱟᱱᱟᱧ ᱛᱚᱵᱮ ᱦᱮᱸ ᱢᱟ ᱢᱟ ᱡᱚᱦᱟᱨ ᱜᱮ ᱡᱚᱦᱟᱨ ᱜᱮ